ᱦᱮᱞᱳ ᱦᱮᱸ ᱥᱮᱨ ᱵᱤᱱ ᱢᱮᱱᱮᱫᱼᱟ ᱛᱳ ᱤᱧ ᱠᱟᱹᱨᱢᱤ ᱴᱩᱰᱩ ᱢᱮᱱᱮᱫᱟᱹᱧ ᱟᱹᱵᱤᱱᱤᱡ ᱟᱹᱵᱤᱱᱤᱡ ᱯᱟᱹᱴᱷᱣᱟᱹ ᱜᱮ ᱠᱟᱹᱱᱟᱹᱧ ᱟᱨ ᱤᱧ ᱱᱟᱦᱟᱜ ᱱᱤᱛᱳᱜ ᱟᱴᱷᱨᱚ ᱵᱚᱨᱥᱚᱧ ᱠᱩᱲᱟᱹᱣ ᱮᱱᱟ ᱱᱤᱛ ᱛᱮᱜᱮ ᱦᱚᱞᱟ ᱢᱟᱫᱷᱮᱨ ᱜᱮ ᱱᱟᱦᱟᱜ ᱟᱫᱚ ᱚᱱᱟ ᱟᱹᱵᱤᱱ ᱜᱮ ᱟᱫᱷᱟᱨ ᱠᱟᱨᱰ ᱵᱤᱱ ᱢᱮᱱᱮᱫ ᱛᱟᱦᱮᱱ ᱫᱚ ᱮᱱᱠᱷᱟᱱ ᱫᱚ ᱟᱫᱷᱟᱨ ᱠᱟᱨᱰ ᱨᱮ ᱢᱟᱱᱮ ᱵᱮᱱᱟᱣ ᱞᱟᱹᱜᱤᱫ ᱪᱮᱫ ᱪᱮᱫ ᱰᱚᱠᱳᱢᱮᱱᱴᱥ ᱦᱩᱭᱩᱜᱼᱟ ᱟᱨ ᱛᱤᱱᱟᱹᱜ ᱯᱩᱭᱥᱟᱹ ᱠᱚ ᱪᱮᱫ ᱠᱚ ᱯᱟᱪᱮᱫ ᱰᱮᱴ ᱚᱯᱷ ᱵᱟᱨᱛᱷ ᱠᱚ ᱟᱨ ᱚᱱᱟ ᱠᱚ ᱱᱟᱦᱟᱜ ᱞᱟᱹᱭᱟᱹᱧ ᱵᱤᱱ ᱟᱨ ᱛᱤᱱᱟᱹᱜ ᱥᱳᱢᱚᱭ ᱠᱚ ᱞᱟᱜᱟᱜᱼᱟ ᱠᱟᱹᱣᱰᱤ ᱠᱚ ᱟᱨ ᱚᱠᱟ ᱠᱚᱨᱮ ᱪᱟᱞᱟᱜ ᱦᱩᱭᱩᱜᱼᱟ ᱚᱱᱞᱟᱭᱤᱱ ᱥᱤᱥᱴᱮᱢ ᱥᱮ ᱱᱟᱦᱟᱜ ᱪᱮᱫ ᱤᱧ ᱢᱟ ᱚᱱᱟ ᱠᱚᱦᱚᱸ ᱵᱟᱹᱧ ᱵᱟᱰᱟᱭᱟ ᱮᱱᱠᱷᱟᱱ ᱫᱚ ᱟᱵᱤᱱ ᱜᱮ ᱞᱟᱹᱭᱟᱹᱧᱟᱹ ᱵᱤᱱ ᱠᱟᱹᱴᱤᱡ ᱦᱳᱴᱟᱥᱮᱯ ᱧᱚᱜ ᱠᱟᱜ ᱟᱵᱤᱱ ᱦᱟᱜ ᱟᱨ ᱵᱟᱠᱷᱟᱱ ᱱᱟᱦᱟᱜ ᱠᱚᱞ ᱵᱤᱱ ᱯᱷᱤᱨᱤ ᱠᱟᱛᱮᱫ ᱟᱨ ᱚᱱᱟ ᱜᱮ ᱦᱩᱱᱟᱹᱝ ᱰᱤᱴᱮᱞ ᱵᱮᱱ ᱞᱟᱹᱭᱟᱹᱧᱟ

ᱚᱱᱟ ᱰᱤᱴᱮᱞ ᱱᱟᱦᱟᱜ ᱞᱟᱹᱭᱟᱹᱧ ᱵᱮᱱ ᱟᱨ ᱢᱟᱱᱮ ᱱᱟᱦᱟᱜ ᱛᱤᱱᱟᱹᱜ ᱫᱤᱱ ᱨᱮ ᱱᱟᱦᱟᱜ ᱵᱮᱱᱟᱣ ᱠᱟᱛᱮᱫ ᱤᱧ ᱴᱷᱮᱱ ᱥᱮᱴᱮᱨᱚᱜᱼᱟ ᱤᱧᱜᱮ ᱟᱹᱜᱩ ᱦᱩᱭᱟᱧᱟᱹ ᱪᱮ ᱟᱡ ᱛᱮᱜᱮ ᱱᱟᱦᱟᱜ ᱦᱤᱡᱩᱜᱼᱟ ᱟᱨ ᱦᱮᱸ ᱦᱮᱡ ᱞᱮᱱᱠᱷᱟᱱ ᱱᱟᱦᱟᱜ ᱢᱟ ᱱᱟᱦᱟᱜ ᱴᱷᱤᱠ ᱜᱮᱭᱟ ᱪᱮ ᱥᱮᱴᱮᱨᱚᱜ ᱠᱷᱟᱱ ᱱᱟᱦᱟᱜ ᱚᱲᱟᱜ ᱨᱮ ᱟᱨ ᱵᱟᱝᱠᱷᱟᱱ ᱫᱚ ᱱᱟᱦᱟᱜ ᱟᱹᱜᱩ ᱪᱟᱞᱟᱣ ᱦᱩᱭᱩᱜᱼᱟ ᱚᱻ ᱚᱱᱟᱜᱮ ᱦᱩᱱᱟᱹᱝᱤᱧ ᱯᱷᱳᱱ ᱞᱮᱫ ᱛᱟᱦᱮᱱ ᱥᱮᱨ ᱚᱻ ᱴᱷᱤᱠ ᱛᱚᱠᱷᱟᱱ ᱫᱚᱦᱚᱭᱮᱫᱟᱹᱧ